ᱦᱮᱸ ᱚᱥᱚᱵᱤᱫᱷᱟ ᱨᱮᱧ ᱥᱟᱢᱟᱝ ᱫᱟᱯᱲᱟᱢ ᱯᱟᱲᱟᱣ ᱟᱠᱟᱱ ᱜᱮᱭᱟ ᱪᱮᱫᱟᱜ ᱥᱮ ᱡᱚᱛᱚ ᱜᱮ ᱢᱚᱡᱽ ᱜᱮᱧ ᱧᱮᱞᱟ ᱟᱨ ᱡᱚᱛᱚ ᱜᱮ ᱦᱟᱛᱟᱣ ᱥᱟᱱᱟᱹᱧᱟ ᱟᱨ ᱵᱚᱜᱮᱭᱟᱜ ᱠᱷᱚᱱ ᱵᱟᱹᱲᱤᱡᱟᱜ ᱵᱟᱹᱧ ᱵᱟᱪᱷᱟᱣ ᱫᱟᱲᱮᱭᱟᱜᱼᱟ